ᱵᱮᱝᱜᱚᱞ ᱨᱮ ᱥᱮᱪᱮᱫᱚᱜ ᱨᱮᱭᱟᱜ ᱞᱟᱦᱟᱱᱛᱤ ᱞᱟᱹᱜᱤᱫ ᱥᱚᱨᱠᱟᱨᱟᱜ ᱟᱹᱰᱤ ᱜᱟᱱ ᱠᱩᱨᱩᱢᱩᱴᱩ ᱧᱮᱞᱚᱜ ᱛᱟᱭᱟ ᱡᱮᱢᱚᱱ ᱯᱨᱟᱭᱢᱟᱨᱤ ᱞᱮᱵᱮᱞ ᱠᱷᱚᱱ ᱜᱮ ᱜᱤᱫᱽᱨᱟᱹ ᱠᱚ ᱯᱷᱨᱤᱛᱮ ᱵᱳᱭ ᱠᱷᱟᱛᱟ ᱠᱚ ᱮᱢᱚᱜ ᱨᱮᱭᱟᱜ ᱥᱟᱶ ᱥᱟᱶᱛᱮ ᱤᱥᱠᱩᱞ ᱰᱨᱮᱥ ᱥᱮ ᱡᱩᱛᱟᱹ ᱠᱚ ᱮᱢᱚᱜ ᱨᱮᱭᱟᱜ ᱦᱚᱸ ᱠᱩᱨᱩᱢᱩᱴᱩ ᱧᱮᱞ ᱧᱟᱢᱚᱜ ᱠᱟᱱᱟ ᱚᱱᱟ ᱥᱟᱶᱛᱮ ᱢᱮᱰᱤᱠᱮᱞ ᱪᱮᱠᱟᱯ ᱠᱚᱦᱚᱸ ᱥᱚᱨᱠᱟᱨᱟᱜ ᱯᱟᱦᱟᱴᱟ ᱥᱮᱡ ᱠᱷᱚᱡ ᱧᱮᱞᱚᱜ ᱛᱟᱭ ᱜᱮᱭᱟ ᱚᱱᱟ ᱥᱟᱶᱛᱮ ᱦᱟᱭ ᱥᱠᱩᱞ ᱠᱚᱨᱮᱦᱚᱸ ᱜᱤᱫᱽᱨᱟᱹ ᱠᱚ ᱡᱟᱛᱮ ᱢᱚᱸᱡᱽᱛᱮ ᱥᱠᱩᱞ ᱠᱚ ᱪᱟᱞᱟᱣ ᱫᱟᱲᱮᱭᱟᱜᱼᱢᱟ ᱥᱮ ᱛᱟᱲᱟᱢ ᱵᱤᱥᱤ ᱵᱟᱝ ᱦᱩᱭᱩᱜ ᱛᱟᱠᱚᱢᱟ ᱚᱱᱟ ᱛᱮ ᱞᱟᱹᱜᱤᱫᱦᱚᱸ ᱥᱟᱭᱠᱮᱞ ᱨᱮᱱᱟᱜ ᱵᱮᱵᱚᱥᱛᱟ ᱟᱠᱚᱣᱟᱭ ᱚᱱᱟ ᱥᱟᱶ ᱥᱟᱶᱛᱮ ᱜᱤᱫᱽᱨᱟᱹ ᱠᱚ ᱞᱟᱹᱜᱤᱫ ᱢᱤᱰᱼᱰᱮᱼᱢᱤᱞ ᱥᱟᱶᱛᱮ ᱜᱤᱫᱽᱨᱟᱹ ᱠᱚ ᱡᱟᱛᱮ ᱢᱚᱸᱡᱽ ᱛᱮᱠᱚ ᱚᱞᱚᱜ ᱯᱟᱲᱦᱟᱜᱼᱢᱟ ᱚᱱᱟ ᱞᱟᱹᱜᱤᱫᱦᱚᱸ ᱜᱤᱫᱽᱨᱟᱹ ᱠᱚ ᱥᱠᱚᱞᱟᱨᱥᱤᱯ ᱧᱟᱢᱚᱜ ᱨᱮᱭᱟᱜ ᱦᱚᱸᱭ ᱵᱮᱵᱚᱥᱛᱟ ᱟᱠᱚᱣᱟ ᱚᱱᱟ ᱥᱟᱶ ᱥᱟᱶᱛᱮ ᱜᱤᱫᱽᱨᱟᱹ ᱠᱚ ᱩᱪᱩ ᱠᱞᱟᱥ ᱧᱚᱜ ᱨᱮᱫᱚ ᱢᱳᱵᱟᱭᱤᱞ ᱯᱷᱳᱱ ᱥᱮ ᱴᱮᱵ ᱮᱢᱚᱜ ᱨᱮᱱᱟᱜ ᱦᱚᱸ ᱵᱮᱵᱚᱥᱛᱷᱟ ᱟᱠᱟᱫᱟᱭ ᱥᱟᱶᱛᱮ ᱱᱟᱣᱟ ᱱᱟᱣᱟ ᱤᱥᱠᱩᱞ ᱵᱮᱱᱟᱣ ᱨᱟᱠᱟᱵ ᱢᱟᱫᱽᱫᱷᱚᱢ ᱛᱮ ᱥᱮᱪᱮᱫ ᱡᱟᱛᱮ ᱱᱟᱯᱟᱭ ᱛᱮ ᱦᱩᱭᱩᱜ ᱢᱟ ᱚᱱᱟ ᱞᱟᱹᱜᱤᱫ ᱦᱚᱸ ᱥᱚᱨᱠᱟᱨᱟᱜ ᱠᱩᱨᱩᱢᱩᱴᱩ ᱧᱮᱞᱚᱜ ᱛᱟᱭᱟ